ᱢᱤᱫ ᱫᱤᱱ ᱤᱧ ᱟᱨ ᱤᱧᱤᱧ ᱢᱤᱫᱴᱤᱡ ᱜᱟᱛᱮ ᱨᱟᱸᱪᱤ ᱪᱟᱞᱟᱜ ᱚᱠᱛᱚ ᱨᱮ ᱟᱪᱠᱟ ᱜᱮ ᱛᱟᱞᱟ ᱦᱚᱨ ᱨᱮ ᱜᱟᱹᱲᱤ ᱠᱷᱟᱨᱟᱯᱮᱱᱟ ᱟᱨ ᱚᱱᱟ ᱥᱩᱨ ᱨᱮ ᱜᱟᱹᱲᱤ ᱵᱮᱱᱟᱣ ᱞᱟᱹᱜᱤᱫ ᱢᱤᱥᱛᱨᱤ ᱚᱲᱟᱜ ᱦᱚᱸ ᱵᱟᱭ ᱛᱟᱦᱮᱸᱠᱟᱱᱟ ᱥᱮ ᱚᱱᱟ ᱮᱞᱟᱠᱟ ᱨᱮ ᱩᱱᱟᱹᱜ ᱵᱟᱲᱟᱭ ᱦᱚᱸ ᱵᱟᱭ ᱛᱟᱦᱮᱸᱠᱟᱱᱟ ᱚ ᱚᱱᱟ ᱤᱭᱟᱹᱭ ᱛᱮ ᱜᱟᱹᱰᱤ ᱫᱚ ᱵᱟᱱᱟ ᱦᱚᱲ ᱛᱮ ᱟᱹᱰᱤ ᱥᱟᱺᱜᱤᱧ ᱞᱤᱧ ᱴᱷᱮᱞᱟᱣ ᱤᱫᱤ ᱠᱮᱜᱼᱟ ᱟᱨ ᱥᱤᱛᱩᱝ ᱦᱚᱸ ᱫᱚᱢᱮ ᱥᱤᱛᱩᱝ ᱥᱟᱶᱛᱮ ᱨᱮᱸᱜᱮᱡᱽ ᱦᱚᱸ ᱨᱮᱸᱜᱮᱡᱽ ᱠᱟᱱ ᱛᱟᱦᱮᱱᱟ ᱛᱚ ᱟᱨ ᱜᱟᱹᱰᱤ ᱟᱹᱰᱤ ᱥᱟᱺᱜᱤᱧ ᱴᱷᱮᱞᱟᱣ ᱤᱫᱤ ᱠᱟᱛᱮᱫ ᱦᱚᱸ ᱦᱚᱸ ᱵᱟᱭ ᱧᱟᱢᱚᱜ ᱠᱟᱱ ᱛᱟᱦᱮᱱᱟ ᱚ ᱚᱱᱟ ᱤᱭᱟᱹᱛᱮ ᱟᱨ ᱠᱤᱪᱷᱩ ᱥᱟᱺᱜᱤᱧ ᱞᱤᱧ ᱴᱷᱮᱞᱟᱣ ᱤᱫᱤ ᱠᱮᱫ ᱛᱮ ᱢᱤᱫᱴᱤᱡ ᱜᱮᱨᱮᱡᱽ ᱥᱮ ᱜᱟᱹᱰᱤ ᱵᱮᱱᱟᱣᱟᱜ ᱞᱤᱧ ᱧᱟᱢ ᱠᱮᱜᱼᱟ ᱚᱸᱰᱮ ᱜᱮ ᱜᱟᱹᱰᱤ ᱞᱤᱧ ᱵᱮᱱᱟᱣ ᱦᱚᱪᱚ ᱠᱮᱜᱼᱟ ᱚᱱᱟ ᱥᱩᱨ ᱨᱮ ᱡᱟᱦᱟᱱᱟᱜ ᱱᱟᱥᱛᱟ ᱫᱚᱠᱟᱱ ᱠᱚᱦᱚᱸ ᱵᱟᱝ ᱛᱟᱦᱮᱸᱠᱟᱱᱟ ᱥᱟᱶᱛᱮ ᱨᱮᱸᱜᱮᱡ ᱦᱚᱸ ᱫᱚᱢᱮ ᱨᱮᱸᱜᱮᱡ ᱠᱟᱱ ᱛᱟᱦᱮᱱᱟ ᱚᱱᱟ ᱤᱭᱟᱹᱛᱮ ᱜᱟᱹᱰᱤ ᱵᱮᱱᱟᱣ ᱦᱚᱪᱚ ᱯᱚᱨᱮ ᱠᱤᱪᱷᱩᱠ ᱥᱟᱺᱜᱤᱧ ᱪᱟᱞᱟᱣ ᱠᱟᱛᱮᱫ ᱢᱤᱫᱴᱤᱡ ᱦᱳᱴᱮᱹᱞ ᱞᱤᱧ ᱧᱟᱢ ᱠᱮᱜᱼᱟ ᱚᱸᱰᱮ ᱜᱮᱞᱤᱧ ᱱᱟᱥᱛᱟᱭᱮᱱᱟ ᱛᱚ ᱟᱨ ᱟᱹᱞᱤᱧ ᱡᱟᱦᱟᱸ ᱠᱟᱹᱢᱤ ᱞᱟᱹᱜᱤᱫ ᱞᱤᱧ ᱪᱟᱞᱟᱜ ᱠᱟᱱ ᱛᱟᱦᱮᱱᱟ ᱚᱱᱟ ᱠᱟᱹᱢᱤ ᱦᱚᱸ ᱞᱮᱹᱴ ᱧᱚᱜ ᱮᱱ ᱛᱟᱹᱞᱤᱧᱟ ᱥᱮ ᱟᱨ ᱤᱱᱟᱹᱯᱚᱛᱮ ᱚᱱᱟ ᱠᱟᱹᱢᱤ ᱠᱚ ᱛᱚᱨᱟᱣ ᱵᱟᱲᱟ ᱠᱟᱛᱮᱫ ᱛᱟᱨᱟᱥᱤᱧ ᱚᱠᱛᱚ ᱟᱫᱚ ᱚᱸᱰᱮ ᱠᱷᱚᱱᱞᱤᱧ ᱨᱩᱣᱟᱹᱲᱮᱱᱟ

ᱟᱨ ᱥᱟᱶ ᱥᱟᱶᱛᱮ ᱥᱮ ᱮᱠᱞᱟ ᱜᱮ ᱡᱩᱫᱤ ᱚᱱᱟ ᱥᱚᱝᱠᱚᱴ ᱠᱚᱨᱮ ᱯᱟᱲᱟᱣ ᱞᱮᱱᱠᱷᱟᱱ ᱟᱹᱰᱤ ᱠᱚᱥᱴᱚ ᱵᱩᱡᱷᱟᱹᱜᱼᱟ ᱜᱟᱛᱮ ᱛᱮᱞᱤᱧ ᱞᱤᱧ ᱛᱟᱦᱮᱸᱠᱟᱱ ᱛᱮ ᱩᱱᱟᱹᱜ ᱠᱚᱥᱴᱚ ᱫᱚ ᱵᱟᱹᱞᱤᱧ ᱟᱹᱭᱠᱟᱹᱣ ᱞᱮᱫᱟ ᱪᱮᱫᱟᱜ ᱥᱮ ᱥᱟᱶ ᱥᱟᱶᱛᱮ ᱛᱟᱦᱮᱸ ᱫᱚ ᱩᱱᱟᱹᱜ ᱠᱚᱥᱴᱚ ᱵᱟᱭ ᱟᱹᱭᱠᱟᱹᱜᱼᱟ